ᱦᱮᱸ ᱟᱞᱮ ᱱᱚᱛᱮ ᱫᱚ ᱰᱟᱝᱨᱟ ᱜᱟᱹᱰᱤ ᱫᱟᱹᱲ ᱥᱮ ᱢᱮᱨᱚᱢ ᱛᱩᱯᱩᱫ ᱠᱚᱫᱚ ᱵᱟᱝ ᱦᱩᱭᱩᱜᱼᱟ ᱱᱚᱛᱮ ᱫᱚ ᱥᱤᱢ ᱛᱩᱯᱩᱜ ᱡᱟᱹᱥᱛᱤ ᱠᱟᱭᱛᱮ ᱦᱩᱭᱩᱜᱼᱟ ᱡᱟᱦᱟᱸ ᱞᱮᱠᱟ ᱯᱩᱥ ᱯᱚᱨᱚᱵᱽ ᱠᱚᱨᱮ ᱟᱭᱢᱟ ᱴᱚᱴᱷᱟ ᱨᱮᱜᱮ ᱠᱚ ᱟᱛᱳ ᱟᱛᱳ ᱜᱮᱠᱚ ᱫᱚᱦᱚᱭᱟ ᱟᱹᱰᱤ ᱩᱛᱟᱹᱨ ᱥᱤᱢ ᱜᱮᱠᱚ ᱡᱟᱣᱨᱟᱜᱼᱟ ᱟᱨ ᱱᱚᱣᱟ ᱥᱤᱢ ᱛᱩᱯᱩᱫ ᱵᱟᱵᱚᱫ ᱫᱚ ᱟᱭᱢᱟ ᱯᱨᱟᱭᱤᱡᱽ ᱠᱚ ᱫᱚᱦᱚᱭᱟ ᱱᱚᱣᱟ ᱟᱭᱢᱟ ᱯᱨᱟᱭᱤᱡᱽ ᱥᱮ ᱥᱤᱨᱳᱯᱟ ᱟᱭᱢᱟ ᱦᱚᱲ ᱜᱮᱠᱚ ᱡᱤᱛᱠᱟᱹᱨᱚᱜᱼᱟ ᱟᱨ ᱟᱭᱢᱟ ᱦᱚᱲᱜᱮ ᱠᱚ ᱵᱟᱝᱠᱚ ᱡᱤᱛᱠᱟᱹᱨ ᱫᱟᱲᱮᱜᱼᱟ ᱱᱚᱣᱟ ᱥᱤᱢ ᱛᱩᱯᱩᱜ ᱨᱮᱫᱚ ᱢᱤᱫᱴᱟᱝ ᱫᱚᱦᱲᱚ ᱥᱚᱠᱛᱚ ᱠᱚᱢᱤᱴᱤᱭᱟᱜ ᱞᱟᱹᱠᱛᱤ ᱢᱮᱱᱟᱜᱼᱟ ᱡᱟᱦᱟᱸ ᱡᱟᱦᱟᱸᱭ ᱠᱚᱢᱤᱴᱤ ᱫᱚ ᱚᱱᱟ ᱥᱤᱢ ᱛᱩᱯᱩᱜ ᱡᱟᱛᱮ ᱵᱷᱟᱞᱮ ᱥᱟᱱᱛᱤ ᱯᱩᱨᱱᱚ ᱵᱷᱟᱵᱽᱛᱮ ᱦᱩᱭᱩᱜ ᱢᱟ ᱚᱱᱟ ᱨᱮᱱᱟᱜ ᱠᱚ ᱨᱤᱠᱟᱹᱭᱟ ᱟᱨ ᱡᱟᱦᱟᱸᱭ ᱠᱚ ᱥᱤᱢ ᱠᱚ ᱟᱹᱜᱩ ᱠᱚᱣᱟ ᱩᱱᱠᱩ ᱥᱟᱱᱟᱢ ᱦᱚᱲ ᱜᱮᱠᱚ ᱨᱤᱠᱟᱹᱭᱟ ᱡᱮ ᱟᱞᱮᱫᱚ ᱡᱤᱛᱟᱹᱣ ᱠᱟᱛᱮ ᱜᱮᱞᱮ ᱥᱮᱱᱚᱜᱼᱟ ᱱᱚᱣᱟ ᱥᱤᱢ ᱛᱩᱯᱩᱜ ᱨᱮᱫᱚ ᱟᱭᱢᱟ ᱩᱛᱟᱹᱨ ᱜᱮ ᱯᱩᱨᱚᱥᱠᱟᱨ ᱛᱟᱦᱮᱱᱟ ᱴᱟᱠᱟ ᱫᱩ ᱦᱟᱡᱟᱨ ᱯᱟᱸᱪ ᱦᱟᱡᱟᱨ ᱥᱤᱢ ᱛᱩᱯᱩᱜ

ᱛᱟᱨ ᱢᱚᱫᱽᱫᱷᱮ ᱟᱭᱢᱟ ᱡᱚᱢ ᱡᱤᱱᱤᱥᱠᱚ ᱟᱹᱠᱷᱨᱤᱧᱚᱜᱼᱟ ᱦᱚᱲ ᱟᱹᱰᱤ ᱩᱛᱟᱹᱨ ᱜᱮᱠᱚ ᱥᱤᱢ ᱛᱩᱯᱩᱜ ᱟᱠᱷᱲᱟ ᱨᱮᱠᱚ ᱥᱚᱦᱚᱨ ᱥᱮᱴᱮᱨᱚᱜᱼᱟ